ᱦᱮᱸ ᱦᱮᱞᱳ ᱚᱠᱚᱭᱵᱤᱱ ᱞᱟᱹᱭᱫᱟ ᱚᱠᱟ ᱠᱷᱚᱱ ᱦᱩᱸ ᱟᱪᱪᱷᱟ ᱟᱪᱪᱷᱟ ᱟᱪᱪᱷᱟ ᱟᱫᱚ ᱚᱱᱟᱫᱚ ᱚᱠᱚᱭᱵᱤᱱ ᱯᱟᱸᱡᱟᱭᱮ ᱠᱟᱱᱟ ᱚᱱᱟᱫᱚ ᱮᱱᱛᱮᱫ ᱦᱮᱸ ᱦᱮᱸ ᱦᱮᱸ ᱳᱭ ᱨᱚᱠᱚᱢ ᱟᱨᱠᱤ ᱪᱟᱥ ᱫᱚ ᱱᱟᱦᱟᱝ ᱞᱟᱹᱴᱩ ᱜᱮᱭᱟ ᱦᱩᱸ ᱟᱫᱚ ᱪᱮᱫ ᱨᱮᱱᱟᱝ ᱵᱟᱲᱟᱭ ᱥᱟᱱᱟᱭᱮᱫ ᱵᱮᱱᱟ ᱱᱟᱝ ᱟᱪᱪᱷᱟ ᱦᱮᱸ ᱯᱚᱥᱪᱤᱢ ᱵᱟᱝᱞᱟ ᱨᱮᱱᱟᱝ ᱫᱚ ᱪᱟᱥ ᱱᱤᱨᱵᱷᱚᱨᱥᱤᱞ ᱤᱱᱠᱟᱹ ᱡᱟᱭᱜᱟ ᱠᱟᱱ ᱛᱟᱵᱚᱱᱟ ᱥᱮ ᱵᱤᱥᱮᱥ ᱠᱚᱨᱮᱫᱚ ᱪᱟᱥ ᱪᱮᱛᱟᱱ ᱨᱮᱜᱮ ᱱᱤᱨᱵᱷᱚᱨ ᱟᱫᱚ ᱟᱫᱚ ᱪᱟᱥᱫᱚ ᱚᱠᱟᱞᱮᱠᱟᱱᱟᱜ ᱪᱟᱥ ᱠᱚᱵᱮᱱ ᱠᱷᱚᱡᱚᱜ ᱠᱟᱱᱟ ᱱᱟᱝ ᱪᱮᱫ ᱪᱮᱫ ᱠᱚᱨᱮᱱᱟᱝ ᱱᱟᱝ ᱵᱟᱰᱟᱭ ᱦᱮᱸ ᱦᱩᱲᱩ ᱫᱚ ᱥᱮᱫᱟᱭ ᱫᱚᱱᱟᱝ ᱫᱮᱥᱤ ᱦᱩᱲᱩ ᱠᱚ ᱛᱟᱦᱮᱸᱠᱟᱱᱟ ᱱᱟᱝ ᱱᱮᱛᱟᱨ ᱫᱚ ᱱᱟᱱᱟᱦᱩᱱᱟᱹᱨ ᱨᱮᱱᱟᱝ ᱱᱟᱝ ᱱᱟᱣᱟ ᱱᱟᱣᱟ ᱦᱩᱲᱩ ᱠᱚᱠᱚ ᱩᱰᱩᱠ ᱟᱠᱟᱜ ᱱᱟᱝ ᱚᱱᱟ ᱠᱚ ᱠᱚᱢ ᱥᱚᱢᱚᱭ ᱢᱚᱫᱽᱫᱮ ᱨᱮ ᱵᱤᱥᱤ ᱯᱷᱚᱞᱚᱱ ᱧᱟᱢᱚᱜ ᱠᱟᱱᱟ ᱚᱱᱠᱟᱱ ᱦᱩᱲᱩ ᱟᱨ ᱫᱷᱚᱨᱚ ᱱᱚᱣᱟ ᱵᱚᱨᱥᱟ ᱥᱤᱡᱤᱱᱨᱮ ᱢᱤᱫᱴᱟᱝ ᱟᱨ ᱱᱚᱜᱼᱚ ᱱᱚᱣᱟ ᱫᱷᱚᱨᱚᱱ ᱨᱮᱦᱚᱱᱟᱝ ᱪᱟᱥ ᱜᱟᱱᱚᱜ ᱠᱟᱱᱟ ᱱᱟᱝ ᱫᱷᱚᱨᱚᱱ ᱥᱤᱡᱤᱱ ᱨᱮᱦᱚᱸ ᱚᱱᱠᱟᱜᱮ ᱦᱟᱭᱵᱨᱤᱴ ᱦᱩᱲᱩ ᱠᱚ ᱪᱟᱥ ᱜᱟᱱᱚᱜ ᱠᱟᱱᱟ ᱟᱨ ᱪᱟᱥ ᱫᱚ ᱟᱨᱚ ᱦᱮᱱᱟᱜ ᱟᱱᱟᱝ ᱜᱩᱦᱩᱢ ᱠᱚ ᱛᱩᱲᱤ ᱛᱤᱞᱢᱤᱧ ᱠᱚ ᱮᱱᱛᱮᱫ ᱟᱹᱞᱩ ᱯᱮᱸᱭᱟᱡᱽ ᱱᱚᱣᱟ ᱠᱚᱦᱚᱱᱟᱝ ᱪᱟᱥᱮᱫ ᱜᱮᱭᱟ ᱱᱟᱝ ᱱᱚᱣᱟ ᱮᱱᱛᱮ ᱱᱟᱝ ᱟᱵᱚ ᱯᱚᱪᱪᱷᱤᱢ ᱵᱟᱝᱜᱟᱞ ᱨᱮᱫᱚ ᱵᱷᱟᱜᱮ ᱜᱮ ᱦᱩᱭᱩᱜ ᱠᱟᱱᱟ ᱦᱮᱸ ᱱᱚᱣᱟ ᱠᱚ ᱪᱟᱥᱼᱟᱵᱟᱫᱽ ᱫᱚ ᱦᱩᱭᱩᱜ ᱠᱟᱱ ᱜᱮᱭᱟ ᱱᱟᱝ ᱟᱫᱚ ᱱᱟᱝ ᱟᱫᱚ ᱱᱤᱛᱳᱜ ᱚᱠᱟᱞᱮᱠᱟ ᱱᱟᱝ ᱟᱫᱚ ᱪᱟᱥ ᱨᱮᱱᱟᱜ ᱥᱮᱫᱟᱭ ᱠᱷᱚᱱ ᱫᱚ ᱯᱷᱟᱨᱟᱠ ᱦᱮᱡ ᱠᱟᱱᱟ ᱱᱟᱝ ᱱᱮᱛᱟᱨ ᱫᱚ ᱵᱤᱜᱽᱜᱟᱱ ᱯᱨᱚᱡᱩᱠᱛᱤ ᱢᱟᱫᱽᱫᱷᱚᱢ ᱛᱮᱱᱟᱝ ᱥᱮᱫᱟᱭ ᱠᱚ ᱡᱳᱭᱵᱚ ᱥᱟᱨᱠᱚ ᱥᱟᱶᱛᱮᱱᱟᱝ ᱨᱟᱥᱟᱭᱱᱤᱠ ᱥᱟᱨ ᱠᱚᱦᱚᱸᱵᱚᱱ ᱤᱭᱩᱡᱮᱫᱼᱟ ᱱᱟᱝ ᱟᱫᱚ ᱚᱱᱟ ᱴᱷᱤᱠ ᱥᱚᱢᱚᱭ ᱢᱚᱛᱚ ᱵᱮᱵᱚᱦᱟᱨ ᱠᱟᱛᱮ ᱠᱟᱹᱡ ᱱᱟᱝ ᱢᱮᱫ ᱞᱩᱛᱩᱨᱟᱜ ᱠᱷᱟᱱ ᱯᱷᱚᱞᱚᱱ ᱠᱚᱫᱚ ᱵᱟᱹᱲᱛᱤ ᱧᱟᱢᱚᱜᱼᱟ ᱵᱟᱡᱟᱨ ᱥᱟᱦᱟᱨ ᱠᱚᱨᱮᱱ ᱫᱚ ᱫᱚᱢᱮ ᱫᱚ ᱵᱟᱹᱞᱤᱧ ᱵᱟᱰᱟᱭ ᱨᱮᱦᱚᱸ ᱱᱟᱝ ᱚᱞᱯᱚᱞᱤᱧ ᱵᱟᱰᱟᱭᱟ ᱵᱟᱡᱟᱨ ᱥᱟᱦᱟᱨ ᱠᱚᱨᱮ ᱱᱟᱝ ᱢᱤᱫ ᱠᱟᱛᱷᱟᱛᱮ ᱞᱟᱹᱭ ᱜᱟᱱᱚᱜᱼᱟ ᱱᱟᱞᱦᱟ ᱫᱚ ᱱᱟᱞᱦᱟ ᱜᱮᱱᱟᱝ ᱚᱠᱚᱭ ᱠᱚᱫᱚ ᱥᱚᱨᱠᱟᱨᱤ ᱠᱚ ᱱᱟᱞᱦᱟᱭᱮᱫᱼᱟ ᱚᱠᱚᱭ ᱠᱚᱫᱚ ᱟᱫᱷᱟ ᱥᱚᱨᱠᱟᱨᱤ ᱟᱨ ᱟᱨ ᱵᱟᱝ ᱠᱚᱫᱚᱱᱟᱝ ᱱᱚᱜᱼᱚᱭ ᱱᱟᱝ ᱫᱚᱞᱟᱱ ᱚᱲᱟᱜ ᱠᱚᱠᱚ ᱵᱮᱱᱟᱣᱮᱫᱼᱟ ᱰᱮᱞᱤ ᱠᱟᱹᱢᱤ ᱠᱚ ᱟᱨ ᱚᱱᱛᱮ ᱵᱤᱦᱟᱨ ᱡᱟᱯᱟᱜ ᱡᱟᱭᱜᱟ ᱠᱚᱨᱮ ᱦᱚᱱᱟᱝ ᱪᱟᱥᱼᱵᱟᱥ ᱛᱮᱦᱚᱸᱠᱚ ᱟᱹᱥᱩᱞᱚᱜ ᱠᱟᱱᱟ ᱱᱚᱝᱠᱟ ᱦᱚᱸ ᱜᱤᱨᱟᱹᱵᱟᱥ ᱠᱟᱛᱮ ᱢᱮᱱᱟᱜ ᱠᱚᱣᱟ ᱱᱟᱝ ᱦᱮᱸ ᱟᱹᱰᱤ ᱥᱟᱨᱦᱟᱣ ᱱᱚᱣᱟᱠᱚ ᱠᱩᱠᱞᱤ ᱫᱚᱦᱚ ᱠᱮᱫᱼᱟ ᱵᱮᱱ ᱟᱹᱰᱤ ᱨᱟᱹᱥᱠᱟᱹ ᱥᱟᱞᱟᱜ ᱟᱥᱨᱦᱟᱣ ᱡᱚᱦᱟᱨᱜᱮ ᱛᱟᱦᱞᱮ ᱦᱩ ᱡᱚᱦᱟᱨᱜᱮ